ᱛᱷᱚ ᱟᱨᱮ ᱤᱧ ᱴᱷᱮᱱ ᱢᱮᱥᱮᱡᱽ ᱦᱮᱡ ᱞᱮᱱᱟ ᱛᱚ ᱢᱮᱥᱮᱡᱽ ᱦᱮᱡ ᱟᱠᱟᱱᱟ ᱡᱮ ᱟᱢ ᱯᱩᱭᱥᱟᱹ ᱵᱟᱢ ᱧᱟᱢᱟ ᱛᱚ ᱯᱩᱭᱥᱟᱹ ᱵᱟᱹᱧ ᱧᱟᱢ ᱠᱷᱟᱱ ᱪᱮᱫ ᱪᱮᱠᱟ ᱦᱩᱭᱩᱜᱼᱟ ᱚᱱᱟ ᱤᱫᱤᱛᱮ ᱤᱧ ᱪᱟᱞᱟᱣ ᱮᱱᱟᱧ ᱵᱮᱝᱠ ᱛᱮ ᱵᱮᱝᱠ ᱪᱟᱞᱟᱣ ᱠᱟᱛᱮᱫ ᱤᱧ ᱠᱩᱞᱤ ᱠᱮᱫ ᱠᱚᱣᱟ ᱵᱮᱝᱠ ᱨᱮᱧ ᱠᱩᱞᱤ ᱠᱮᱫ ᱠᱚᱣᱟ ᱟᱪᱪᱷᱟ ᱢᱮᱥᱮᱡᱽ ᱛᱤᱧᱢᱟ ᱢᱮᱛᱟᱫᱤᱧᱟ ᱠᱚ ᱟᱫᱷᱟᱨ ᱠᱟᱨᱰ ᱵᱟᱢ ᱞᱤᱝᱠ ᱠᱟᱫᱛᱮ ᱯᱩᱭᱥᱟᱹ ᱧᱟᱢ ᱵᱟᱢ ᱧᱟᱢᱟ ᱛᱚ ᱟᱪᱪᱷᱟ ᱴᱷᱤᱠ ᱜᱮᱭᱟ ᱛᱚ ᱤᱧᱟᱹᱜ ᱧᱩᱛᱩᱢ ᱫᱚ ᱦᱩᱭᱩᱜ ᱠᱟᱱᱟ ᱥᱩᱠᱫᱟᱹ ᱢᱟᱹᱡᱷᱤ ᱟᱹᱛᱩ ᱵᱚᱲ ᱪᱟᱢᱯᱟᱣᱫᱟ ᱵᱞᱚᱠ ᱵᱮᱡᱤᱭᱟᱛᱳᱲᱟ ᱛᱷᱟᱱᱟ ᱨᱟᱭᱨᱚᱝᱯᱩᱨ ᱟᱪᱪᱷᱟ ᱪᱮᱫ ᱠᱚᱛᱤᱧ ᱫᱚᱨᱠᱟᱨᱚᱜᱼᱟ ᱫᱚᱨᱠᱟᱨ ᱤᱭᱟᱹ ᱠᱚ ᱞᱟᱹᱭ ᱟᱹᱫᱤᱧᱟ ᱟᱫᱷᱟᱨ ᱠᱟᱨᱰ ᱡᱮᱨᱚᱠᱥ ᱟᱹᱜᱩᱭᱢᱮ ᱟᱨ ᱯᱟᱥᱵᱩᱠ ᱡᱮᱨᱚᱠᱥ ᱟᱹᱜᱩᱭ ᱢᱮ ᱱᱚᱰᱮ ᱡᱮᱨᱚᱠᱥ ᱠᱟᱛᱮᱫ ᱵᱮᱝᱠ ᱨᱮ ᱵᱟᱹᱜᱤᱭᱟᱜ ᱢᱮ ᱤᱱᱟᱹᱜ ᱠᱷᱟᱱ ᱜᱮ ᱟᱢᱟᱜ ᱟᱫᱷᱟᱨ ᱠᱟᱨᱰᱮᱢ ᱞᱤᱝᱠ ᱞᱮᱠᱷᱟᱱ ᱜᱮ ᱯᱩᱭᱥᱟᱹᱢ ᱧᱟᱢᱟ